ᱟᱢᱟᱜ ᱴᱚᱴᱷᱟ ᱨᱮᱭᱟᱜ ᱟᱨᱴᱥ ᱥᱠᱩᱞ ᱠᱚᱞᱮᱡᱽ ᱵᱟᱝᱠᱷᱟᱱ ᱟᱥᱲᱟ ᱠᱚᱫᱚ ᱚᱠᱟ ᱚᱠᱟ ᱠᱟᱱᱟ ᱡᱟᱦᱟᱸ ᱟᱨᱴ ᱯᱷᱚᱨᱚᱢ ᱛᱟᱞᱤᱢ ᱵᱟᱝᱠᱷᱟᱱ ᱥᱮᱪᱮᱫ ᱯᱨᱳᱜᱽᱨᱟᱢᱮ ᱚᱯᱷᱟᱨᱟ ᱩᱫᱩᱜ ᱥᱚᱨᱠᱟᱨ ᱱᱤᱡᱮ ᱞᱮᱠᱟᱛᱮ ᱵᱤᱥ ᱥᱟ ᱨᱤᱛᱚ ᱠᱟᱛᱷᱟ ᱫᱚ ᱦᱩᱭᱩᱜ ᱠᱟᱱᱟ ᱚᱸᱰᱮᱢ ᱧᱮᱞ ᱞᱮᱠᱷᱟᱱ ᱟᱨᱴ ᱢᱮᱱᱛᱮ ᱠᱨᱟᱯ ᱡᱟᱦᱟᱸᱭ ᱛᱤ ᱛᱮᱠᱚ ᱵᱮᱱᱟᱣᱮᱫ ᱠᱟᱱ ᱡᱮᱢᱚᱱ ᱟᱰᱤ ᱥᱳᱨ ᱨᱮ ᱢᱮᱱᱟᱜᱼᱟ ᱱᱚᱰᱮ ᱥᱟᱱᱛᱤᱱᱤᱠᱮᱛᱚᱱ ᱥᱳᱨ ᱨᱮ ᱟᱨᱴ ᱠᱚᱞᱮᱡᱽ ᱢᱮᱱᱟᱜ ᱠᱟᱫᱟ ᱚᱸᱰᱮ ᱫᱚ ᱱᱟᱱᱟ ᱦᱩᱱᱟᱹᱨ ᱠᱚ ᱪᱮᱫ ᱟᱠᱚ ᱠᱟᱱᱟ ᱚᱞ ᱠᱟᱜᱚᱡᱽ ᱠᱚᱞᱚᱢ ᱨᱮ ᱚᱞ ᱠᱚ ᱪᱮᱫ ᱟᱠᱚ ᱠᱟᱱᱟ ᱥᱤᱢᱮᱴ ᱛᱮᱠᱚ ᱪᱮᱫ ᱟᱠᱚ ᱠᱟᱱᱟ ᱯᱟᱛᱷᱚᱨ ᱛᱮᱠᱚ ᱪᱮᱫ ᱟᱠᱚ ᱠᱟᱱᱟ ᱠᱟᱴ ᱛᱮᱠᱚ ᱪᱮᱫ ᱟᱠᱚ ᱠᱟᱱᱟ ᱟᱢ ᱚᱠᱟ ᱞᱮᱠᱟᱢ ᱪᱮᱫᱟ ᱚᱠᱟᱴᱟᱜ ᱮᱢ ᱠᱩᱥᱤᱭᱟᱜ ᱠᱟᱱᱟ ᱵᱟᱢ ᱠᱩᱥᱤᱭᱟᱜ ᱠᱟᱱᱟ ᱱᱚᱜᱼᱚ ᱱᱚᱣᱟ ᱠᱚ ᱟᱨ ᱢᱤᱜᱴᱮᱡ ᱢᱮᱱᱟᱜ ᱠᱟᱫᱟ ᱥᱤᱞᱯᱚ ᱥᱚᱫᱚᱱ ᱥᱤᱞᱯᱚ ᱥᱚᱫᱚᱱ ᱨᱮ ᱱᱟᱱᱟ ᱦᱩᱱᱟᱹᱨ ᱟᱨᱴ ᱢᱮᱱᱟᱜᱼᱟ ᱦᱟᱥᱟ ᱨᱮᱭᱟᱜ ᱠᱟᱢᱤ ᱢᱮᱱᱟᱜ ᱠᱟᱫᱟ ᱠᱟᱴ ᱨᱮᱭᱟᱜ ᱠᱟᱢᱤ ᱢᱮᱱᱟᱜ ᱠᱟᱫᱟ ᱱᱚᱜᱼᱚ ᱱᱟᱠᱚ ᱜᱮᱠᱚ ᱢᱮᱛᱟᱜ ᱠᱟᱱᱟ ᱟᱨᱴ ᱫᱚ ᱥᱮ ᱡᱟᱦᱟᱸᱱᱟᱜ ᱮᱢ ᱵᱮᱱᱟᱣᱟ ᱡᱟᱦᱟᱸᱱᱟᱜ ᱪᱤᱛᱟᱹᱨ ᱥᱮ ᱢᱩᱨᱛᱤ ᱫᱮᱣᱟᱞ ᱮᱢᱟᱱ ᱠᱚᱨᱮ ᱚᱠᱚᱭ ᱫᱚ ᱥᱤᱢᱮᱴ ᱠᱚᱛᱮ ᱠᱚ ᱵᱮᱱᱟᱣᱮᱫ ᱠᱚᱣᱟ ᱟᱨ ᱚᱠᱚᱭ ᱫᱚ ᱚᱱᱟ ᱦᱟᱥᱟ ᱠᱚᱛᱮ ᱠᱚ ᱵᱮᱱᱟᱣᱮᱜ ᱠᱚᱣᱟ ᱢᱮᱜ ᱟᱨ ᱢᱤᱜᱴᱮᱡ ᱠᱟᱛᱷᱟ ᱦᱩᱭᱩᱜ ᱠᱟᱱᱟ ᱪᱮᱪᱮᱫ ᱟᱠᱷᱲᱟ ᱟᱥᱲᱟ ᱚᱱᱮ ᱟᱥᱥᱨᱚᱭ ᱥᱛᱷᱚᱞ ᱵᱟᱝᱞᱟ ᱛᱮᱫᱚ ᱠᱚ ᱢᱮᱛᱟᱜ ᱠᱟᱱᱟ ᱚᱸᱰᱮ ᱫᱚ ᱯᱟᱹᱴᱷᱣᱟᱹ ᱜᱤᱫᱽᱨᱟᱹ ᱠᱚ ᱪᱮᱫᱟ ᱟᱥᱲᱟ ᱢᱟᱱᱮ ᱥᱚᱝᱥᱣᱛᱷᱟ ᱚᱸᱰᱮ ᱚᱠᱚᱭ ᱠᱚᱫᱚ ᱦᱟᱱᱟ ᱱᱟᱣᱟ ᱠᱚ ᱪᱮᱫᱟ ᱢᱤᱜᱴᱮᱡ ᱠᱟᱛᱷᱟ ᱠᱟᱱᱟ ᱱᱚᱝᱠᱟᱱ ᱥᱚᱨᱠᱟᱨᱤ ᱜᱚᱲᱚ ᱥᱚᱯᱚᱦᱚᱫ ᱵᱟᱝ ᱛᱟᱦᱮᱸᱱ ᱠᱷᱟᱱ ᱮᱴᱟᱜ ᱞᱮᱠᱟᱛᱮᱫᱚ ᱯᱟᱵᱽᱞᱤᱠ ᱞᱮᱠᱟᱛᱮᱫᱚ ᱵᱟᱝ ᱦᱩᱭ ᱫᱟᱲᱮᱭᱟᱜᱼᱟ ᱮᱠᱢᱟᱛᱨᱚ ᱥᱚᱨᱠᱟᱨᱤ ᱟᱨᱴ ᱠᱚᱞᱮᱡᱽ ᱥᱮ ᱵᱤᱥᱥᱚᱵᱤᱫᱽᱫᱟᱞᱚᱭ ᱮᱢᱟᱱ ᱠᱚᱨᱮᱜᱮ ᱱᱤᱛ ᱫᱚ ᱪᱮᱫ ᱞᱮᱠᱷᱟᱱ ᱡᱚᱛᱚ ᱠᱷᱚᱱ ᱥᱩᱵᱤᱫᱷᱟ ᱢᱮᱱᱟᱜ ᱠᱟᱫᱟ